ᱥᱚᱨᱠᱟᱨᱤ ᱥᱠᱤᱢ ᱦᱩᱭᱩᱜ ᱠᱟᱱᱟ ᱟᱵᱚ ᱥᱟᱫᱷᱟᱨᱚᱱ ᱡᱚᱱᱚᱛᱟ ᱞᱟᱹᱜᱤᱫ ᱥᱮ ᱟᱵᱚ ᱥᱟᱫᱷᱟᱨᱚᱱ ᱢᱚᱫᱽᱫᱷᱚᱵᱤᱛᱛᱚ ᱚᱲᱟᱜ ᱨᱮᱱ ᱦᱚᱲ ᱞᱟᱹᱜᱤᱫ ᱫᱚ ᱦᱚᱭᱛᱳ ᱛᱤᱨᱮ ᱪᱟᱸᱫᱳ ᱦᱮᱡ ᱮᱱ ᱞᱮᱠᱟ ᱡᱮᱢᱚᱱ ᱯᱨᱚᱫᱷᱟᱱ ᱢᱚᱱᱛᱨᱤ ᱟᱵᱟᱥ ᱡᱳᱡᱚᱱᱟ ᱟᱜ ᱠᱟᱛᱷᱟ ᱜᱮ ᱥᱟᱵ ᱠᱟᱜ ᱢᱮ ᱟᱭᱢᱟ ᱦᱚᱲ ᱡᱟᱦᱟᱸᱭ ᱦᱟᱥᱟ ᱚᱲᱟᱜ ᱴᱤᱱ ᱚᱲᱟᱜ ᱴᱟᱹᱞᱤ ᱚᱲᱟᱜ ᱨᱮᱠᱚ ᱛᱟᱦᱮᱱ ᱠᱟᱱ ᱱᱚᱜᱼᱚᱭ ᱯᱨᱚᱫᱷᱟᱱ ᱢᱚᱱᱛᱨᱤ ᱟᱵᱟᱥ ᱡᱳᱡᱚᱱᱟ ᱥᱠᱤᱢ ᱟᱣᱛᱟ ᱨᱮᱠᱚ ᱦᱟᱹᱡᱩᱜ ᱠᱟᱱ ᱵᱚᱪᱷᱚᱨ ᱵᱚᱪᱷᱚᱨ ᱱᱚᱜᱼᱚᱸᱭ ᱡᱮ ᱡᱟᱜ ᱜᱮ ᱠᱚ ᱧᱟᱢᱮᱜ ᱯᱟᱠᱟ ᱚᱲᱟᱜ ᱞᱟᱹᱜᱤᱫ ᱯᱚᱭᱥᱟ ᱥᱮ ᱵᱟᱨᱭᱟ ᱦᱳᱠ ᱯᱮᱭᱟ ᱦᱳᱠ ᱡᱟᱦᱟᱸ ᱛᱤᱱᱟᱹᱜ ᱢᱟᱨᱟᱝ ᱜᱮ ᱚᱟᱜ ᱦᱳᱠ ᱢᱤᱫᱴᱮᱡ ᱯᱟᱠᱟ ᱚᱲᱟᱜ ᱨᱮᱱᱟᱜ ᱥᱚᱯᱱᱚ ᱠᱚ ᱧᱮᱞ ᱫᱟᱲᱮᱭᱟᱜ ᱠᱟᱱᱟ ᱥᱮᱠᱚ ᱠᱚᱨᱟᱣᱫᱟ ᱯᱟᱠᱟ ᱚᱲᱟᱜ ᱟᱨᱦᱚᱸ ᱡᱮᱢᱚᱱ ᱯᱨᱚᱫᱷᱟᱱ ᱢᱚᱱᱛᱨᱤ ᱠᱳᱥᱚᱞᱟ ᱵᱤᱢᱟ ᱡᱳᱡᱚᱱᱟ ᱟᱭᱢᱟ ᱦᱚᱲ ᱟᱭᱢᱟ ᱡᱩᱵᱚ ᱥᱚᱢᱟᱡᱽ ᱯᱷᱨᱤ ᱛᱮ ᱥᱮ ᱵᱤᱱᱟᱹ ᱯᱚᱭᱥᱟᱛᱮ ᱥᱚᱨᱠᱟᱨ ᱨᱮᱱᱟᱜ ᱥᱚᱨᱠᱟᱨ ᱠᱷᱚᱡ ᱥᱠᱤᱢ ᱠᱚ ᱟᱲᱟᱜᱼᱮᱜ ᱡᱮ ᱱᱚᱜᱼᱚᱸᱭ ᱥᱠᱤᱞ ᱰᱮᱵᱷᱞᱚᱯᱢᱮᱱᱴ ᱥᱚᱨᱠᱟᱨᱤ ᱥᱮᱠᱴᱚᱨ ᱨᱮ ᱦᱳᱠ ᱡᱟ ᱯᱨᱟᱭᱵᱷᱮᱴ ᱥᱮᱠᱴᱚᱨ ᱨᱮᱦᱚᱸ ᱱᱚᱜᱼᱚᱸᱭ ᱠᱚᱲᱟ ᱥᱮ ᱠᱩᱲᱤ ᱠᱚ ᱵᱤᱱᱟᱹ ᱠᱷᱚᱨᱚᱪ ᱨᱮᱦᱚᱸ ᱠᱚ ᱥᱤᱠᱠᱷᱟ ᱜᱨᱚᱦᱚᱱ ᱫᱟᱲᱮᱭᱟᱜ ᱠᱟᱱᱟ ᱱᱚᱣᱟ ᱠᱚ ᱟᱨ ᱡᱮᱢᱚᱱ ᱱᱚᱜᱼᱚᱸᱭ ᱩᱡᱽᱡᱚᱞᱟ ᱜᱮᱥ ᱨᱮᱱᱟᱜ ᱦᱚᱸ ᱵᱮᱯᱟᱨ ᱟᱭᱢᱟ ᱦᱚᱲ ᱜᱚᱜᱚ ᱥᱮ ᱵᱚᱭᱦᱟ ᱢᱤᱥᱨᱟ ᱛᱟᱠᱚ ᱢᱮᱱᱟᱜ ᱠᱚ ᱚᱲᱟᱜ ᱨᱮ ᱪᱩᱞᱦᱟᱹ ᱪᱷᱟᱲᱟ ᱫᱟᱠᱟ ᱩᱛᱩ ᱵᱟᱝ ᱦᱩᱭᱩᱜ ᱠᱟᱱ ᱩᱱᱠᱩ ᱦᱚᱸ ᱱᱤᱛᱚᱜ ᱜᱮᱥ ᱠᱚ ᱧᱟᱢᱫᱟ ᱡᱮ ᱠᱟᱨᱚᱱᱮ ᱜᱚᱨᱚᱢ ᱨᱮ ᱪᱩᱞᱦᱟᱹ ᱴᱷᱮᱡ ᱫᱩᱲᱩᱵ ᱠᱟᱛᱮᱫ ᱵᱟᱝ ᱤᱭᱟᱹ ᱦᱩᱭᱩᱜ ᱠᱟᱱ ᱛᱟᱠᱚᱣᱟ ᱜᱮᱥ ᱠᱚ ᱧᱟᱢᱫᱟ ᱜᱮᱥ ᱨᱮ ᱫᱟᱠᱟ ᱩᱛᱩᱭ ᱫᱟᱠᱚ ᱩᱱᱟᱹᱜ ᱜᱟᱱ ᱜᱚᱨᱚᱢ ᱡᱟᱞᱟ ᱥᱳᱡᱽᱡᱚ ᱵᱟᱝ ᱦᱩᱭᱩᱜ ᱠᱟᱱ ᱛᱟᱠᱳᱣᱟ ᱡᱚᱦᱟᱨ ᱱᱟᱯᱟᱭ ᱜᱮ